ᱦᱮᱸ ᱢᱟ ᱛᱟᱦᱚᱞᱮ ᱛᱮᱞᱟᱧ ᱞᱟᱹᱭᱫᱟ ᱟᱞᱮ ᱫᱚ ᱮᱥ ᱴᱤ ᱮᱥ ᱴᱤ ᱤᱭᱟᱹ ᱟᱜ ᱛᱮᱞᱮ ᱵᱮᱵᱚᱦᱟᱨᱟ ᱟᱞᱮ ᱫᱚ ᱥᱟᱱᱛᱟᱲ ᱥᱚᱢᱟᱡᱽ ᱨᱮᱭᱟᱜ ᱫᱚ ᱱᱤᱭᱟᱹᱜᱮ ᱵᱮᱵᱚᱦᱟᱨ ᱠᱟᱱ ᱛᱟᱞᱮᱭᱟ ᱪᱮᱫᱟᱜ ᱮᱱᱛᱮᱜ ᱟᱞᱮᱫᱚ ᱴᱷᱟᱶ ᱨᱮᱱ ᱦᱚᱲ ᱠᱚᱣᱟᱜ ᱚᱠᱟ ᱟᱞᱮ ᱤᱭᱟᱹᱛᱮ ᱦᱚᱨᱟ ᱛᱮᱞᱮ ᱪᱟᱞᱟᱜ ᱠᱟᱱᱟ ᱟᱞᱮᱭᱟᱜ ᱫᱚ ᱱᱤᱭᱟᱹᱜᱮ ᱮᱥ ᱴᱤ ᱜᱮ ᱟᱞᱮᱭᱟᱜ ᱤᱭᱟᱹ ᱫᱚ ᱫᱷᱚᱨᱚ ᱤᱭᱟᱹ ᱫᱚ ᱠᱟᱱ ᱛᱟᱞᱮᱭᱟ ᱮᱱᱛᱮᱫ ᱟᱭᱢᱟ ᱫᱤᱱ ᱠᱷᱚᱱ ᱞᱮ ᱤᱭᱟᱹᱭᱮᱫᱟ ᱫᱷᱚᱨᱚᱢ ᱠᱟᱱ ᱛᱟᱞᱮᱭᱟ ᱱᱤᱭᱟᱹ ᱫᱚ ᱟᱞᱮ ᱫᱚ ᱮᱴᱟᱜ ᱤᱭᱟᱹ ᱠᱟᱛᱮᱫ ᱫᱚ ᱱᱤᱭᱟᱹ ᱜᱮᱛᱟᱞᱮ ᱫᱷᱚᱨᱚᱢ ᱤᱭᱟᱹ ᱠᱟᱱ ᱛᱟᱞᱮᱭᱟ ᱞᱟᱹᱴᱩ ᱤᱭᱟᱹ ᱫᱚ ᱮᱥ ᱴᱤ ᱫᱷᱚᱨᱚᱢ ᱜᱮ ᱟᱞᱮ ᱫᱚ ᱮᱴᱟᱜ ᱫᱷᱚᱨᱚᱢ ᱨᱮᱫᱚ ᱵᱟᱞᱮ ᱪᱟᱞᱟᱜᱼᱟ ᱟᱨ ᱮᱴᱟᱜ ᱤᱭᱟᱹᱨᱮ ᱱᱤᱭᱟᱹ ᱜᱮ ᱪᱮᱫᱟᱜ ᱠᱟᱹᱴᱤᱡ ᱤᱭᱟᱹ ᱠᱷᱚᱱ ᱞᱮ ᱦᱟᱨᱟᱼᱵᱩᱨᱩ ᱠᱟᱛᱮᱫ ᱱᱤᱭᱟᱹ ᱦᱚᱨᱟ ᱛᱮᱜᱮ ᱞᱮ ᱪᱟᱞᱟᱜ ᱠᱟᱱᱟ ᱪᱮᱫᱟᱜ ᱞᱮ ᱪᱟᱞᱟᱜᱼᱟ ᱮᱴᱟᱜ ᱦᱚᱨᱟ ᱛᱮᱫᱚ ᱱᱤᱭᱟᱹ ᱦᱚᱨᱟ ᱛᱮᱜᱮ ᱟᱞᱮ ᱢᱚᱡᱽ ᱞᱮ ᱟᱹᱭᱠᱟᱹᱣᱮᱫᱟ ᱚᱱᱟ ᱛᱮ ᱱᱤᱭᱟᱹ ᱦᱚᱨᱟ ᱛᱮᱜᱮ ᱟᱞᱮ ᱫᱚᱞᱮ ᱪᱟᱞᱟᱜᱼᱟ ᱤᱭᱟᱹ ᱤᱭᱟᱹ ᱦᱟᱹᱵᱤᱡ ᱱᱤᱭᱟᱹ ᱜᱮᱞᱮ ᱯᱟᱸᱡᱟᱭᱟ ᱟᱞᱮ ᱫᱚ ᱪᱮᱫᱟᱜ ᱮᱱᱛᱮᱫ ᱱᱤᱭᱟᱹᱜᱮ ᱟᱞᱮ ᱫᱚᱞᱮ ᱠᱟᱡᱟᱠ ᱞᱮ ᱠᱩᱥᱤᱭᱟᱜ ᱠᱟᱱᱟ